ᱤᱧ ᱪᱮᱬᱮ ᱠᱚ ᱧᱮᱞ ᱞᱟᱹᱜᱤᱫᱛᱮ ᱠᱷᱟᱱ ᱥᱤᱫᱷᱟᱹ ᱢᱮᱫ ᱛᱮᱫᱚ ᱥᱟᱺᱜᱤᱧ ᱨᱮᱱ ᱪᱮᱬᱮ ᱫᱚ ᱵᱟᱠᱚ ᱧᱮᱞᱚᱜ ᱵᱮᱥ ᱞᱮᱠᱟ ᱫᱚ ᱩᱱᱠᱩ ᱪᱮᱬᱮ ᱠᱚ ᱵᱮᱥ ᱞᱮᱠᱟ ᱧᱮᱞ ᱞᱟᱹᱜᱤᱫ ᱠᱷᱟᱱ ᱟᱵᱚᱣᱟᱜ ᱥᱟᱺᱜᱤᱧ ᱧᱮᱱᱮᱞᱚᱢ ᱛᱮ ᱧᱮᱞ ᱞᱮᱠᱚ ᱠᱷᱟᱱ ᱡᱟᱦᱟᱸᱭ ᱪᱮᱬᱮ ᱜᱮ ᱥᱟᱺᱜᱤᱧᱨᱮ ᱟᱵ ᱠᱚᱜᱼᱟᱭ ᱩᱱᱤ ᱫᱚ ᱴᱷᱟᱹᱣᱠᱟᱹ ᱯᱩᱥᱴᱟᱹ ᱱᱤᱥᱴᱟᱹ ᱥᱟᱹᱦᱤᱡ ᱮᱢ ᱧᱮᱞ ᱫᱟᱲᱮᱭᱟᱭᱟ